ᱤᱧ ᱞᱟᱹᱜᱤᱫ ᱯᱳᱭᱞᱳ ᱯᱷᱳᱱ ᱫᱚ ᱚᱱᱟ ᱵᱳᱴᱟᱢ ᱵᱟᱞᱟ ᱥᱟᱢᱥᱩᱝ ᱛᱟᱦᱮᱸ ᱠᱟᱱᱟ ᱟᱨ ᱚᱱᱟᱫᱚ ᱟᱹᱰᱤ ᱫᱤᱱᱤᱧ ᱟᱹᱰᱤ ᱫᱤᱱ ᱚᱱᱟ ᱯᱷᱳᱱ ᱫᱚᱧ ᱤᱭᱩᱡᱽ ᱠᱮᱫᱼᱟ ᱟᱨ ᱚᱱᱟ ᱵᱟᱹᱭ ᱵᱟᱹᱭ ᱛᱮ ᱚᱱᱟᱫᱚ ᱢᱟᱞᱚᱴ ᱠᱮᱫ ᱟᱹᱧ ᱟᱨ ᱤᱱᱟᱹ ᱯᱚᱨᱮ ᱦᱮᱡ ᱮᱱᱟ ᱱᱤᱛᱚᱜ ᱫᱚ ᱰᱤᱡᱤᱴᱟᱞ ᱡᱩᱜᱽ ᱦᱮᱡ ᱮᱱᱟ ᱥᱮ ᱮᱱᱠᱷᱟᱱ ᱚᱱᱟᱛᱮ ᱤᱧᱫᱚ ᱢᱤᱫᱴᱟᱝ ᱥᱢᱟᱨᱴᱯᱷᱳᱱ ᱤᱧ ᱦᱟᱛᱟᱣ ᱠᱮᱫᱼᱟ ᱟᱨ ᱚᱱᱟ ᱥᱢᱟᱨᱴᱯᱷᱳᱱ ᱛᱮᱜᱮ ᱱᱤᱛᱚᱜ ᱢᱟ ᱡᱚᱛᱚ ᱠᱞᱟᱥ ᱠᱚᱦᱚᱸ ᱦᱩᱭᱩᱜ ᱠᱟᱱᱟ ᱥᱮ ᱰᱤᱡᱤᱴᱮᱞ ᱚᱱᱟᱛᱮ ᱥᱢᱟᱨᱴᱯᱷᱳᱱ ᱟᱹᱰᱤᱜᱮ ᱡᱩᱨᱩᱨᱤᱭᱮᱱᱟ ᱤᱧ ᱚᱱᱟᱛᱮ ᱥᱢᱟᱨᱴᱯᱷᱳᱱ ᱫᱚᱧ ᱦᱟᱛᱟᱣ ᱠᱮᱫᱼᱟ ᱡᱮ ᱱᱤᱛᱚᱜ ᱢᱟ ᱠᱞᱟᱥ ᱠᱚᱦᱚᱸ ᱥᱢᱟᱨᱴᱯᱷᱳᱱ ᱛᱮᱜᱮ ᱦᱩᱭᱩᱜ ᱠᱟᱱᱟ ᱟᱨ ᱡᱟᱦᱟᱱᱟᱜ ᱥᱚᱢᱚᱭ ᱥᱚᱢᱟᱪᱟᱨ ᱠᱚᱦᱚᱸ ᱡᱮᱢᱚᱱ ᱦᱳᱴᱟᱥᱚᱯ ᱦᱳᱴᱟᱥᱚᱯ ᱠᱚᱛᱮ ᱡᱟᱦᱟᱱᱟᱜ ᱱᱳᱴᱥ ᱯᱷᱳᱴᱥ ᱠᱚ ᱮᱢᱟᱱ ᱛᱮᱭᱟᱜ ᱠᱚ ᱠᱚ ᱵᱷᱮᱡᱟ ᱵᱟᱲᱟᱭᱮᱜᱼᱟ ᱟᱨ ᱡᱟᱦᱟᱱᱟᱜ ᱱᱳᱴᱤᱥ ᱯᱷᱳᱴᱤᱥ ᱠᱚᱦᱚᱸ ᱠᱚᱞᱮᱡᱽ ᱯᱷᱚᱞᱮᱡᱽ ᱠᱚᱨᱮᱱᱟᱜ ᱥᱠᱩᱞ ᱠᱚᱞᱮᱡᱽ ᱡᱷᱚᱛᱚ ᱨᱮᱱᱟᱜ ᱚᱱᱟᱛᱮ ᱧᱟᱢᱚᱜ ᱠᱟᱱᱟ ᱫᱮᱥ ᱫᱩᱱᱤᱭᱟᱹ ᱨᱮ ᱥᱚᱢᱟᱪᱟᱨ ᱠᱷᱚᱵᱚᱨ ᱠᱚᱦᱚᱸ ᱮᱢᱟᱱ ᱛᱮᱭᱟᱜ ᱠᱚ ᱱᱚᱣᱟ ᱥᱢᱟᱨᱴᱯᱷᱳᱱ ᱫᱟᱨᱟᱭ ᱛᱮᱜᱮ ᱱᱤᱛᱚᱜ ᱫᱚ ᱧᱮᱞ ᱧᱟᱢᱚᱜ ᱠᱟᱱᱟ ᱚᱱᱟᱛᱮ ᱟᱵᱚ ᱱᱤᱛᱚᱜ ᱫᱚ ᱥᱢᱟᱨᱴᱯᱷᱳᱱ ᱫᱚ ᱟᱹᱰᱤᱜᱮ ᱞᱟᱹᱠᱛᱤᱭᱟᱱᱟ ᱯᱟᱹᱴᱷᱩᱣᱟᱹ ᱯᱟᱲᱦᱟᱜ ᱠᱚ ᱜᱤᱫᱽᱨᱟᱹ ᱠᱚ ᱞᱟᱹᱜᱤᱫ ᱫᱚ ᱱᱤᱛᱚᱜ ᱥᱢᱟᱨᱴᱯᱷᱳᱱ ᱫᱚ ᱟᱹᱰᱤ ᱛᱮᱫ ᱜᱮ ᱞᱟᱹᱠᱛᱤᱭᱟ ᱚᱱᱟᱛᱮ ᱤᱧᱦᱚᱸ ᱥᱢᱟᱨᱴᱯᱷᱳᱱ ᱜᱤᱧ ᱦᱟᱛᱟᱣ ᱠᱮᱫᱼᱟ ᱟᱨ ᱱᱚᱣᱟ ᱥᱢᱟᱨᱴᱯᱷᱳᱱ ᱛᱮ ᱱᱤᱛᱚᱜ ᱚᱱᱞᱟᱭᱤᱱ ᱠᱞᱟᱥ ᱠᱚᱦᱚᱸᱧ ᱦᱟᱛᱟᱣ ᱟᱠᱟᱫᱼᱟ ᱟᱨ ᱠᱞᱟᱥ ᱦᱚᱸ ᱪᱟᱞᱟᱜ ᱠᱟᱱ ᱛᱤᱧᱟᱹ ᱱᱚᱣᱟ ᱯᱷᱳᱱ ᱛᱮᱜᱮ ᱡᱷᱚᱛᱚᱣᱟᱜ ᱡᱮᱢᱚᱱ ᱠᱟᱨᱮᱱᱴ ᱮᱯᱷᱮᱭᱟᱨᱥ ᱠᱚ ᱢᱮᱛᱷ ᱠᱚ ᱟᱨ ᱟᱨ ᱥᱟᱢᱟᱱᱱᱚ ᱜᱮᱭᱟᱱ ᱠᱚ ᱮᱢᱟᱱ ᱛᱮᱭᱟᱜ ᱠᱚ ᱡᱚᱛᱚᱣᱟᱜ ᱱᱚᱣᱟ ᱥᱢᱟᱨᱴᱯᱷᱳᱱ ᱫᱟᱨᱟᱭ ᱛᱮᱜᱮ ᱜᱟᱱᱚᱜ ᱠᱟᱱᱟ